ᱟᱭᱢᱟ ᱞᱮᱠᱟᱱ ᱦᱚᱭ ᱦᱤᱸᱥᱤᱫ ᱛᱟᱞᱟᱛᱮ ᱡᱮᱢᱚᱱ ᱡᱟᱹᱯᱩᱫ ᱫᱤᱱ ᱫᱚ ᱡᱮᱢᱚᱱ ᱦᱟᱹᱠᱩ ᱠᱚᱠᱚ ᱦᱩᱭᱩᱜᱼᱟ ᱥᱮ ᱦᱳᱲᱳ ᱠᱚᱠᱚ ᱨᱚᱦᱚᱭᱟ ᱨᱟᱵᱟᱝ ᱫᱤᱱ ᱫᱚ ᱚᱱᱟᱜᱮᱠᱚ ᱤᱨ ᱠᱟᱛᱮ ᱠᱚ ᱟᱨᱡᱟᱣᱟ ᱥᱤᱛᱩᱝ ᱫᱤᱱ ᱫᱚ ᱵᱩᱨᱩ ᱠᱚᱨᱮᱜ ᱢᱟᱛᱠᱚᱢ ᱠᱩᱭᱰᱤ ᱠᱚ ᱚᱱᱟᱠᱚ ᱦᱩᱭᱩᱜᱼᱟ ᱛᱤᱨᱤᱞ ᱛᱟᱨᱚᱵᱽ ᱠᱚ ᱦᱩᱭᱩᱜᱼᱟ ᱟᱨ ᱡᱟᱦᱟᱸ ᱩᱞ ᱠᱚᱠᱚ ᱦᱩᱭᱩᱜ ᱜᱮᱭᱟ ᱨᱚᱦᱚᱭᱟ ᱚᱱᱟ ᱠᱚᱠᱚ ᱦᱳᱭᱳᱜᱼᱟ ᱠᱩᱫ ᱠᱚ ᱱᱮᱛᱟᱨ ᱵᱤᱞᱤᱜᱼᱟ